ᱤᱧ ᱫᱚ ᱨᱩᱭ ᱦᱟᱹᱠᱩ ᱡᱚᱢ ᱤᱧ ᱠᱩᱥᱤᱜᱼᱟ ᱟᱨ ᱥᱟᱫᱷᱟᱨᱚᱱᱚᱛᱚ ᱟᱛᱳ ᱦᱚᱲ ᱫᱚ ᱯᱩᱴᱷᱤ ᱰᱟᱹᱲᱠᱟᱹ ᱜᱟᱹᱬᱟᱹᱭ ᱪᱚᱲᱜᱚᱡ ᱜᱮᱡᱮᱨ ᱦᱟᱹᱠᱩ ᱡᱚᱢ ᱠᱚ ᱠᱩᱥᱤᱜ ᱟ